ᱤᱧ ᱪᱟᱥ ᱨᱮᱭᱟᱜ ᱡᱤᱱᱤᱥᱤᱧ ᱵᱮᱱᱟᱣᱟ ᱵᱤᱨ ᱠᱷᱚᱱ ᱫᱟᱨᱮ ᱢᱟᱜ ᱟᱹᱜᱩ ᱠᱟᱛᱮ ᱱᱟᱦᱮᱞᱤᱧ ᱢᱟᱜᱟ ᱱᱟᱦᱮᱞ ᱫᱚ ᱴᱟᱸᱜᱟ ᱛᱮᱧ ᱢᱟᱜᱟ ᱢᱟᱜᱼᱢᱟᱜ ᱛᱮ ᱴᱷᱤᱠ ᱱᱟᱦᱮᱞ ᱞᱮᱠᱟᱧ ᱵᱮᱰᱱᱟᱣᱟ ᱛᱟᱨᱯᱚᱨᱮ ᱱᱟᱦᱮᱞᱤᱧ ᱨᱩᱠᱟᱹᱛᱮᱧ ᱵᱷᱩᱜᱟᱹᱜᱟ ᱵᱷᱩᱜᱟᱹᱜ ᱠᱟᱛᱮᱫ ᱚᱸᱰᱮ ᱤᱥᱤ ᱫᱚᱹᱧ ᱢᱟᱜ ᱤᱭᱟᱹᱭᱟ ᱥᱚᱡᱷᱮᱭᱟ ᱞᱟᱦᱟᱨᱮ ᱤᱥᱤ ᱢᱟᱜ ᱥᱚᱡᱷᱮ ᱠᱟᱛᱮᱫ ᱚᱱᱮᱧ ᱤᱭᱟᱹᱭᱟ ᱞᱟᱜᱟᱹᱧ ᱚᱣᱟᱥ ᱛᱮ ᱥᱮ ᱵᱟᱹᱥᱞᱟᱹᱛᱮ ᱚᱣᱟ ᱚᱣᱟ ᱪᱟᱯᱲᱟ ᱠᱟᱛᱮ ᱚᱱᱟ ᱡᱟᱦᱟᱸᱛᱮ ᱨᱩᱠᱟᱹᱛᱮᱧ ᱵᱷᱩᱜᱟᱹᱜ ᱟᱠᱟᱫ ᱚᱸᱰᱮᱧ ᱵᱷᱚᱨᱟᱣᱟ ᱚᱸᱰᱮ ᱵᱷᱚᱨᱟᱣ ᱠᱟᱛᱮᱫ ᱯᱷᱟᱞᱤᱧ ᱞᱟᱜᱟᱣᱟ ᱚᱱᱟ ᱯᱷᱟᱞ ᱦᱚᱸ ᱨᱩᱠᱟᱹᱛᱮᱧ ᱜᱟᱰᱟᱭᱟ ᱜᱟᱰᱟ ᱠᱟᱛᱮᱫ ᱚᱸᱰᱮ ᱯᱷᱟᱞᱤᱧ ᱵᱟᱹᱭᱥᱟᱹᱣᱟᱜᱼᱟ ᱯᱷᱟᱞ ᱨᱮ ᱟᱨᱚ ᱯᱷᱟᱥᱤ ᱢᱤᱫᱴᱟᱝ ᱤᱧ ᱞᱟᱜᱟᱣᱟᱜᱼᱟ ᱯᱷᱟᱥᱤ ᱞᱟᱜᱟᱣ ᱠᱟᱛᱮ ᱛᱟᱯᱚᱨᱮ ᱱᱟᱦᱮᱞ ᱵᱷᱚᱴᱟᱧ ᱵᱮᱱᱟᱣᱟ ᱨᱮᱦᱚᱸ ᱚᱣᱟᱥ ᱵᱟᱹᱥᱞᱟᱹᱛᱮᱧ ᱢᱟᱜ ᱤᱭᱟᱹᱭᱟ ᱞᱮᱸᱡᱮᱨᱟᱹᱧ ᱢᱟᱜ ᱞᱮᱸᱡᱮᱨ ᱠᱟᱛᱮ ᱟᱨ ᱵᱷᱚᱴᱟ ᱟᱨᱚ ᱚᱱᱟ ᱵᱷᱩᱜᱟᱹᱜᱟᱹᱧ ᱛᱟᱞᱟ ᱨᱮ ᱢᱤᱫᱴᱟᱝ ᱴᱤᱨ ᱞᱮᱠᱟᱧ ᱵᱮᱱᱟᱣᱟ ᱴᱤᱨ ᱞᱮᱠᱟ ᱵᱮᱱᱟᱣ ᱠᱟᱛᱮ ᱚᱸᱰᱮ ᱯᱩᱱ ᱠᱟᱴᱩᱵ ᱜᱟᱱ ᱡᱷᱟᱹᱞ ᱚᱱᱟ ᱛᱟᱞᱟᱨᱮᱧ ᱵᱷᱩᱜᱟᱹᱜᱟ ᱵᱷᱩᱜᱟᱹᱜ ᱠᱟᱛᱮ ᱚᱸᱰᱮ ᱤᱭᱟᱹᱧ ᱵᱷᱚ ᱵᱷᱚᱴᱟᱨᱮᱧ ᱵᱷᱚᱨᱟᱣᱟ ᱚᱱᱟ ᱵᱷᱚᱴᱟᱨᱮ ᱵᱷᱚᱨᱟᱣ ᱠᱟᱛᱮ ᱚᱱᱟ ᱫᱚ ᱱᱟᱦᱮᱞ ᱵᱷᱚᱴᱟ ᱦᱩᱭᱱᱟ ᱟᱨ ᱟᱬᱟᱨᱤᱧ ᱵᱮᱱᱟᱣᱟ ᱟᱬᱟᱨ ᱫᱚ ᱥᱟᱲᱮ ᱛᱤᱱ ᱦᱟᱛ ᱡᱷᱟᱹᱞ ᱛᱟᱦᱮᱱᱟ ᱚᱱᱟ ᱥᱟᱲᱮ ᱛᱤᱱ ᱦᱟᱛ ᱡᱷᱟᱹᱞ ᱨᱮ ᱚᱱᱟ ᱛᱟᱞᱟᱨᱮ ᱢᱟᱯ ᱠᱤᱫᱟᱹᱧ ᱢᱟᱯ ᱠᱟᱛᱮᱫ ᱚᱸᱰᱮ ᱡᱟᱦᱟᱸ ᱴᱷᱮᱡ ᱱᱟᱜᱽᱞᱮ ᱛᱟᱦᱮᱱᱟ ᱚᱸᱰᱮᱧ ᱢᱟᱜ ᱜᱟᱰᱟ ᱠᱤᱫᱟᱹᱧ ᱵᱟᱹᱥᱞᱟᱹᱛᱮ ᱥᱮ ᱨᱩᱠᱟᱹᱛᱮ ᱢᱟᱜ ᱜᱟᱰᱟ ᱠᱟᱛᱮᱫ ᱚᱸᱲᱮ ᱱᱟᱜᱽᱞᱮ ᱨᱮᱭᱟᱜ ᱤᱭᱟᱹ ᱡᱟᱭᱜᱟᱧ ᱵᱮᱱᱟᱣ ᱠᱮᱫᱟ ᱛᱟᱯᱚᱨᱮ ᱥᱩᱞᱟᱹᱧ ᱵᱮᱱᱟᱣᱟ ᱚᱱᱟ ᱦᱚᱸ ᱢᱟᱜ ᱤᱭᱟᱹᱭᱟᱹᱧ ᱵᱟᱹᱥᱞᱟᱹᱛᱮᱧ ᱞᱮᱸᱡᱮᱨ ᱠᱮᱫ ᱜᱮ ᱟᱨ ᱨᱩᱠᱟᱹᱛᱮᱧ ᱵᱷᱩᱜᱟᱹᱜ ᱠᱮᱫ ᱜᱮ ᱚᱸᱰᱮ ᱦᱚᱸ ᱚᱱᱟ ᱥᱩᱞᱟᱹ ᱠᱚ ᱢᱮᱛᱟᱜ ᱠᱟᱱᱟ ᱚᱱᱟ ᱥᱩᱞᱟᱹᱧ ᱞᱟᱜᱟᱣᱟ ᱟᱨ ᱟᱬᱜᱚᱢ ᱦᱚᱸ ᱚᱱᱠᱟ ᱢᱟᱡᱽ ᱜᱮ ᱟᱬᱜᱚᱢ ᱫᱚ ᱵᱟᱨ ᱨᱚᱠᱚᱢ ᱠᱚ ᱵᱮᱱᱟᱣᱟ ᱢᱮᱫᱴᱟᱝ ᱫᱚ ᱯᱟᱴᱟ ᱟᱬᱜᱚᱢ ᱟᱨ ᱢᱤᱫᱴᱟᱝ ᱫᱚ ᱜᱚᱴᱟ ᱫᱟᱨᱮ ᱨᱮᱭᱟᱜ ᱠᱚ ᱟᱬᱜᱚᱢᱟ ᱫᱟᱨᱮ ᱨᱮᱭᱟᱜ ᱜᱚᱴᱟ ᱜᱚᱴᱟ ᱫᱟᱨᱮ ᱨᱮᱭᱟᱜ ᱡᱟᱦᱟᱸ ᱠᱚ ᱟᱬᱜᱚᱢᱟ ᱚᱱᱟ ᱠᱚ ᱞᱟᱜ ᱥᱚᱢᱟᱱ ᱠᱮᱫ ᱜᱮ ᱛᱟ ᱛᱟᱞᱟᱨᱮᱠᱚ ᱢᱟᱯᱟ ᱚᱸᱰᱮ ᱢᱟᱯ ᱠᱟᱛᱮᱫ ᱠᱚ ᱵᱷᱩᱜᱟᱹᱜᱟ ᱨᱩᱠᱷᱟᱹᱛᱮ ᱵᱷᱩᱜᱟᱹᱜ ᱠᱟᱛᱮᱫ ᱚᱸᱰᱮ ᱚᱱᱟ ᱤᱥᱤ ᱠᱚ ᱵᱷᱚᱨᱟᱣᱟ ᱤᱥᱤ ᱵᱷᱚᱨᱟᱣ ᱠᱟᱛᱮᱫ ᱟᱨ ᱚᱱᱟ ᱡᱚᱡᱚᱢ ᱫᱷᱟᱨᱮ ᱞᱮᱸᱜᱟ ᱫᱷᱟᱨᱮ ᱵᱟᱱᱟᱨ ᱴᱷᱮᱱ ᱢᱤᱫ ᱢᱚᱠᱟ ᱚᱱᱛᱚᱨ ᱚᱱᱛᱚᱨ ᱠᱚ ᱠᱷᱟᱸᱡᱟᱜᱼᱟ ᱡᱟᱛᱮ ᱡᱟᱸᱜᱟ ᱟᱞᱚ ᱧᱩᱨᱩᱜ ᱢᱟ ᱚᱱᱟ ᱦᱚᱸ ᱵᱟᱹᱥᱞᱟᱹ ᱛᱮᱠᱚ ᱜᱟᱰᱟᱭᱟ ᱜᱟᱰᱟ ᱠᱟᱛᱮᱫ ᱚᱱᱟ ᱦᱚᱸ ᱟᱬᱜᱚᱢ ᱦᱩᱭᱩᱜᱼᱟ ᱟᱨ ᱯᱟᱴᱟ ᱟᱬᱜᱚᱢ ᱦᱚᱸ ᱢᱮᱱᱟᱜᱼᱟ ᱵᱟᱨᱭᱟ ᱠᱟᱴ ᱠᱚ ᱠᱮᱪᱟᱜ ᱠᱟᱜᱼᱟ ᱚᱱᱟ ᱛᱟᱞᱟᱨᱮ ᱤᱭᱟᱹ ᱠᱚ ᱞᱟᱜᱟᱣᱟ ᱚᱱᱟ ᱦᱚᱸ ᱥᱩᱞᱟᱹ ᱠᱚ ᱞᱟᱜᱟᱣᱟᱜᱼᱟ ᱥᱩᱞᱟᱹ ᱞᱟᱜᱟᱣ ᱠᱟᱛᱮ ᱚᱱᱟ ᱦᱚᱸ ᱟᱬᱜᱚᱢ ᱦᱩᱭᱩᱜ ᱠᱟᱱᱟ ᱟᱨ ᱱᱤᱝᱠᱟᱹ ᱠᱟᱛᱮ ᱜᱮ ᱪᱟᱥ ᱠᱟᱹᱢᱤ ᱨᱮᱭᱟᱜ ᱡᱚᱛᱚᱣᱟᱜ ᱚᱱᱟ ᱛᱤ ᱠᱟᱹᱨᱤᱜᱚᱨ ᱛᱮᱜᱮ ᱵᱮᱱᱟᱣ ᱠᱟᱛᱮ ᱞᱮ ᱫᱚᱦᱚᱭ ᱫᱟ